ᱟᱢ ᱚᱠᱟ ᱠᱚᱨᱮ ᱫᱟᱬᱟᱱᱮᱢ ᱥᱮᱱ ᱟᱠᱟᱱᱟ ᱟᱨ ᱫᱟᱬᱟᱱ ᱨᱮᱱᱟᱜ ᱚᱵᱷᱤᱜᱽᱜᱚᱛᱟ ᱠᱚ ᱞᱟᱹᱭ ᱥᱚᱫᱚᱨ ᱛᱟᱢ ᱤᱧᱫᱚ ᱟᱹᱰᱤ ᱟᱭᱢᱟ ᱟᱭᱢᱟ ᱡᱟᱭᱜᱟᱧ ᱪᱟᱞᱟᱣ ᱠᱟᱱᱟ ᱡᱚᱠᱷᱚᱱ ᱦᱩᱰᱤᱧ ᱵᱮᱞᱟ ᱛᱟᱦᱮᱸᱠᱟᱱᱟᱧ ᱛᱚ ᱛᱚᱠᱷᱚᱱ ᱵᱟᱵᱟ ᱥᱟᱶ ᱪᱟᱞᱟᱣ ᱠᱟᱱᱤᱧ ᱟᱨ ᱱᱤᱛᱳᱜ ᱦᱟᱨᱟ ᱠᱟᱱᱤᱧ ᱦᱟᱨᱟ ᱠᱟᱛᱮ ᱦᱚᱸ ᱜᱟᱛᱮ ᱠᱚ ᱥᱟᱶ ᱪᱟᱞᱟᱣ ᱠᱟᱱᱤᱧ ᱱᱟᱛᱮ ᱪᱟᱞᱟᱣ ᱠᱟᱱᱤᱧ ᱫᱤᱜᱷᱟ ᱫᱤᱜᱷᱟ ᱨᱮ ᱪᱟᱞᱟᱣ ᱠᱟᱛᱮ ᱦᱚᱸ ᱟᱹᱰᱤ ᱢᱚᱡᱽ ᱜᱮ ᱵᱩᱡᱷᱟᱹᱜᱼᱟ ᱟᱹᱰᱤ ᱢᱟᱨᱟᱝ ᱢᱟᱨᱟᱝ ᱵᱟᱞᱤ ᱠᱚ ᱢᱮᱱᱟᱜᱼᱟ ᱟᱹᱰᱤ ᱟᱭᱢᱟ ᱜᱟᱱ ᱫᱟᱜ ᱢᱮᱱᱟᱜᱼᱟ ᱚᱱᱟ ᱥᱟᱶᱛᱮ ᱟᱨᱚ ᱱᱟᱱᱟᱦᱩᱱᱟᱹᱨ ᱫᱚᱠᱟᱱ ᱢᱮᱱᱟᱜᱼᱟ ᱡᱷᱤᱱᱩᱠ ᱠᱚᱨᱮᱱᱟᱜ ᱚᱲᱟᱜ ᱥᱟᱡᱟᱣᱟᱜ ᱠᱚᱠᱚ ᱟᱹᱜᱩ ᱠᱟᱜᱼᱟ ᱟᱹᱨᱥᱤ ᱠᱚ ᱚᱱᱟ ᱫᱚ ᱦᱟᱛᱟᱣ ᱫᱟᱲᱮᱭᱟᱜᱼᱟᱢ ᱛᱟᱨᱯᱚᱨ ᱚᱱᱟ ᱠᱚ ᱧᱮᱞ ᱠᱟᱛᱮ ᱦᱚᱸ ᱟᱹᱰᱤ ᱜᱮ ᱨᱟᱹᱥᱠᱟᱹ ᱜᱮ ᱵᱩᱡᱷᱟᱹᱜᱼᱟ ᱥᱮ ᱦᱚᱲ ᱠᱚ ᱧᱮᱞ ᱠᱟᱛᱮ ᱛᱟᱨᱯᱚᱨᱮ ᱡᱮᱢᱚᱱ ᱟᱞᱮ ᱥᱩᱨ ᱨᱮ ᱢᱮᱱᱟᱜᱼᱟ ᱯᱟᱛᱟᱵᱤᱸᱫᱷᱟᱹ ᱡᱟᱦᱟᱸ ᱫᱚ ᱚᱸᱰᱮ ᱫᱚ ᱵᱷᱳᱭᱨᱳᱵᱽ ᱵᱟᱵᱟ ᱠᱚ ᱵᱚᱸᱜᱟᱣᱟᱭᱟ ᱛᱚ ᱚᱸᱰᱮ ᱫᱚ ᱟᱹᱰᱤ ᱥᱟᱺᱜᱤᱧ ᱥᱟᱺᱜᱤᱧ ᱦᱚᱲ ᱠᱚ ᱦᱤᱡᱩᱜᱼᱟ ᱡᱟᱦᱟᱸ ᱛᱤᱱᱟᱹᱜ ᱵᱟᱭᱨᱮ ᱵᱤᱦᱟᱨ ᱩᱲᱤᱥᱥᱟ ᱡᱷᱟᱲᱠᱷᱚᱱ ᱜᱚᱴᱟᱨᱮᱱ ᱦᱚᱲ ᱠᱚ ᱦᱤᱡᱩᱜᱼᱟ ᱵᱟᱥᱛᱮ ᱠᱚ ᱦᱤᱡᱩᱜᱼᱟ ᱟᱨ ᱥᱩᱨ ᱨᱮᱱ ᱢᱟᱠᱚ ᱦᱤᱡᱩᱜ ᱜᱮᱭᱟ ᱟᱹᱰᱤ ᱢᱚᱡᱽ ᱜᱮᱢ ᱵᱩᱡᱟ ᱱᱟᱱᱟᱦᱩᱱᱟᱹᱨ ᱫᱚᱠᱟᱱ ᱠᱚ ᱟᱹᱜᱩᱭᱟ ᱡᱟᱦᱟᱸᱫᱚ ᱜᱮᱸᱫᱟᱜ ᱫᱚᱠᱟᱱ ᱛᱟᱯᱚᱨᱮ ᱛᱨᱤᱭᱳ ᱠᱚ ᱵᱟᱱᱟᱢ ᱠᱚ ᱟᱵᱚ ᱥᱟᱱᱛᱟᱲᱟᱜ ᱡᱟᱜᱮ ᱡᱤᱱᱤᱥ ᱡᱷᱚᱛᱚ ᱫᱚᱠᱟᱱ ᱜᱮᱠᱚ ᱟᱹᱜᱩᱭ ᱜᱮᱭᱟ ᱟᱨ ᱮᱱᱮᱡ ᱥᱮᱨᱮᱧ ᱦᱩᱭᱩᱜᱼᱟ ᱫᱚᱢᱮ ᱜᱮ ᱦᱚᱲ ᱠᱚ ᱡᱟᱣᱨᱟᱜᱼᱟ ᱛᱟᱨᱯᱚᱨ ᱪᱟᱞᱟᱣ ᱠᱟᱱᱤᱧ ᱡᱮᱢᱚᱱ ᱵᱩᱨᱩ ᱵᱚᱸᱜᱟ ᱵᱩᱨᱩ ᱵᱚᱸᱜᱟ ᱦᱚᱸ ᱵᱮᱥᱤ ᱫᱚ ᱵᱟᱝ ᱡᱷᱟᱹᱞᱟ ᱟᱨ ᱚᱸᱰᱮ ᱠᱟᱪᱷᱮᱨ ᱦᱚᱸ ᱵᱟᱝ ᱟᱨ ᱵᱮᱥᱤ ᱥᱟᱺᱜᱤᱧ ᱦᱚᱸ ᱵᱟᱝ ᱛᱚ ᱚᱸᱰᱮ ᱟᱹᱰᱤ ᱢᱟᱨᱟᱝ ᱵᱩᱨᱩ ᱢᱮᱱᱟᱜᱼᱟ ᱵᱩᱨᱩ ᱨᱮᱠᱚ ᱵᱚᱸᱜᱟᱭᱟ ᱟᱫᱚ ᱚᱸᱰᱮ ᱫᱮᱡᱚᱜᱼᱟᱢ ᱟᱹᱰᱤ ᱩᱥᱩᱞ ᱜᱮᱭᱟ ᱛᱚ ᱫᱮᱡ ᱛᱮᱦᱚᱸ ᱠᱟᱹᱴᱤᱡ ᱠᱚᱥᱴᱚ ᱧᱟᱢᱚᱜᱼᱟ ᱮᱱᱨᱮᱦᱚ ᱸᱦᱚᱲ ᱫᱚ ᱫᱚᱢᱮ ᱠᱚ ᱦᱤᱡᱩᱜᱼᱟ ᱛᱚ ᱦᱚᱲ ᱠᱚᱦᱚᱸ ᱠᱚ ᱫᱮᱡᱚᱜᱼᱟ ᱟᱬᱜᱚᱱᱟ ᱚᱸᱰᱮ ᱦᱚᱸ ᱱᱟᱱᱟᱦᱩᱱᱟᱹᱨ ᱫᱚᱠᱟᱱ ᱠᱚ ᱵᱟᱹᱭᱥᱟᱹᱣ ᱜᱮᱭᱟ ᱠᱚ ᱡᱚᱢᱟᱜ ᱫᱚᱠᱟᱱ ᱡᱤᱱᱤᱥ ᱫᱚᱠᱟᱱ ᱛᱚ ᱚᱱᱟ ᱠᱚᱢ ᱧᱮᱞᱟ ᱛᱟᱨᱯᱚᱨᱮ ᱟᱵᱟᱨ ᱮᱱᱮᱡᱟᱠᱚ ᱚᱸᱰᱮ ᱦᱚᱸ ᱛᱟᱨᱯᱚᱨᱮ ᱟᱨᱚ ᱚᱝᱠᱟ ᱯᱷᱚᱴᱳ ᱠᱚᱨᱮ ᱢᱤᱫᱴᱮᱱ ᱵᱩᱨᱩ ᱢᱮᱱᱟᱜᱼᱟ ᱡᱟᱦᱟᱸ ᱫᱚ ᱠᱷᱩᱲᱤ ᱰᱩᱝᱨᱤ ᱠᱷᱩᱲᱤ ᱰᱩᱝᱨᱤ ᱨᱮᱦᱚᱸ ᱪᱷᱳᱴᱳ ᱜᱮᱭᱟ ᱛᱚ ᱚᱸᱰᱮ ᱫᱚ ᱫᱮᱡ ᱛᱮ ᱵᱤᱥᱤ ᱥᱚᱢᱚᱭ ᱵᱟᱝ ᱞᱟᱜᱟᱜᱼᱟ ᱫᱮᱡ ᱠᱟᱛᱮ ᱮᱢ ᱟᱬᱜᱚᱱᱟᱢ ᱚᱸᱰᱮ ᱦᱚᱸᱠᱚ ᱮᱱᱮᱡᱟᱠᱚ ᱚᱸᱰᱮ ᱦᱚᱸ ᱱᱟᱱᱟᱦᱩᱱᱟᱹᱨ ᱫᱚᱠᱟᱱ ᱢᱟᱱᱮ ᱫᱚᱢᱮ ᱦᱚᱲ ᱠᱚ ᱡᱟᱣᱨᱟᱜ ᱜᱮᱭᱟ ᱛᱚ ᱚᱱᱟ ᱠᱚ ᱧᱮᱞ ᱠᱟᱛᱮ ᱟᱹᱰᱤ ᱜᱮ ᱨᱟᱹᱥᱠᱟᱹ ᱵᱩᱡᱷᱟᱹᱜᱼᱟ